ᱦᱮᱞᱳ ᱦᱮᱸ ᱟᱹᱞᱤᱧᱫᱚ ᱱᱚᱣᱟ ᱜᱷᱟᱴᱥᱤᱞᱟᱹ ᱯᱚᱱᱚᱛ ᱨᱤᱱᱤᱡ ᱢᱩᱠᱷᱤᱭᱟᱹᱞᱤᱧ ᱞᱟᱹᱭᱮᱫᱼᱟ ᱟᱹᱵᱤᱱᱫᱚ ᱚᱠᱟ ᱠᱷᱚᱱᱟᱜ ᱟᱪᱪᱷᱟ ᱢᱟᱥᱮ ᱞᱟᱹᱭᱵᱤᱱ ᱪᱮᱫᱵᱤᱱ ᱞᱟᱹᱭ ᱮᱫᱟ ᱦᱚᱨᱚᱜᱼᱵᱟᱸᱫᱮ ᱠᱚᱢᱟ ᱱᱤᱛᱚᱝ ᱢᱟ ᱟᱵᱚ ᱥᱟᱱᱛᱟᱲ ᱥᱚᱢᱟᱡᱽ ᱨᱮᱢᱟ ᱚᱱᱟ ᱫᱷᱩᱛᱤ ᱯᱟᱹᱧᱪᱤ ᱠᱚᱜᱮ ᱪᱟᱞᱟᱜ ᱠᱟᱱᱟ ᱧᱮᱞᱚᱜ ᱠᱟᱱᱟ ᱟᱨ ᱵᱟᱹᱭᱼᱵᱟᱹᱭᱛᱮ ᱚᱱᱠᱟᱫᱚ ᱪᱮᱧᱡᱽᱫᱚ ᱪᱮᱧᱡᱽ ᱤᱫᱤᱜ ᱠᱟᱱᱟ ᱚ ᱚᱱᱠᱟ ᱠᱟᱹᱡᱼᱠᱟᱹᱡᱫᱚ ᱚᱱᱠᱟᱫᱚ ᱧᱮᱞ ᱫᱚ ᱧᱮᱞᱚᱜ ᱠᱟᱱᱟ ᱡᱟᱣ ᱢᱟᱱᱮ ᱮᱦᱚᱵ ᱠᱷᱚᱱᱟᱜ ᱡᱩᱫᱤᱵᱤᱱ ᱧᱮᱞᱟ ᱮᱦᱚᱵᱢᱟ ᱚᱱᱠᱟ ᱢᱟ ᱟᱵᱚ ᱤᱭᱟᱹᱨᱮᱢᱟ ᱩᱲᱫᱩᱢᱼᱩᱲᱫᱩᱢ ᱛᱮᱜᱮᱠᱚ ᱛᱟᱦᱮᱱ ᱛᱮᱦᱮᱱᱟ ᱮᱭᱥᱮᱜᱮ ᱰᱮᱸᱜᱟᱼᱯᱳᱭᱛᱟᱛᱮ ᱯᱤᱞᱪᱩ ᱦᱟᱲᱟᱢ ᱯᱤᱞᱪᱩ ᱵᱩᱲᱦᱤ ᱩᱱᱟᱹᱜ ᱥᱮᱫᱟᱭ ᱠᱷᱚᱱᱟᱜᱵᱚ ᱧᱮᱞ ᱞᱮᱠᱷᱟᱱ ᱫᱚ ᱟᱫᱚ ᱩᱱᱟᱹᱜ ᱥᱮᱫᱟᱭ ᱡᱟᱦᱟᱸ ᱞᱮᱠᱟᱛᱮ ᱱᱤᱛᱚᱝ ᱦᱚᱲᱦᱚᱸ ᱵᱟᱹᱭᱼᱵᱟᱹᱭᱛᱮᱠᱚ ᱯᱚᱨᱤᱵᱚᱨᱛᱚᱱ ᱤᱫᱤᱜ ᱠᱟᱱᱟ ᱵᱚᱫᱚᱞ ᱤᱫᱤᱜ ᱠᱟᱱᱟᱠᱚ ᱚᱱᱟ ᱦᱤᱥᱟᱹᱵᱽᱛᱮ ᱠᱤᱪᱷᱩᱼᱠᱤᱪᱷᱩ ᱵᱟᱹᱭᱼᱵᱟᱹᱭᱛᱮ ᱠᱤᱪᱷᱩᱜᱟᱱ ᱡᱤᱱᱤᱥᱫᱚ ᱦᱚᱨᱚᱜᱼᱵᱟᱸᱫᱮ ᱠᱚᱦᱚᱸ ᱟᱵᱚᱣᱟᱜ ᱤᱭᱟᱹᱨᱮ ᱵᱚᱫᱚᱞ ᱦᱮᱡ ᱟᱠᱟᱱᱟ ᱟᱹᱰᱤᱜᱟᱱ ᱩᱱᱟᱹᱜᱫᱤᱱ ᱞᱮᱠᱟ ᱛᱟᱦᱮᱸᱞᱮᱱ ᱠᱷᱟᱱ ᱢᱟ ᱵᱟᱭ ᱜᱟᱱᱚᱜᱼᱟ ᱥᱮ ᱦᱟᱸᱜ ᱦᱳᱭ ᱚᱱᱟ ᱢᱟ ᱧᱮᱞᱚᱜᱠᱟᱱ ᱜᱮᱭᱟ ᱱᱤᱛᱚᱝ ᱟᱛᱳᱼᱫᱤᱥᱚᱢ ᱠᱚᱨᱮ ᱚᱱᱟ ᱡᱚᱛᱚ ᱟᱛᱳ ᱨᱮᱜᱮ ᱚᱱᱠᱟ ᱠᱤᱪᱷᱩᱼᱠᱤᱪᱷᱩ ᱵᱟᱹᱦᱩ ᱠᱩᱲᱤᱠᱚ ᱚᱱᱠᱟᱠᱚ ᱧᱮᱞᱚᱜ ᱠᱟᱱᱜᱮᱭᱟ ᱢᱟᱱᱮ ᱚᱭᱮᱥᱴᱟᱨᱱ ᱠᱟᱞᱪᱟᱨᱠᱚ ᱢᱮᱠᱥᱤᱼᱴᱮᱠᱥᱤ ᱦᱟᱱᱟᱼᱱᱷᱟᱣᱟᱠᱚ ᱦᱚᱨᱚᱜᱮᱫ ᱜᱮᱭᱟ ᱟᱫᱚ ᱱᱤᱛᱚᱝᱫᱚ ᱡᱚᱛᱚ ᱢᱟᱱᱮ ᱚᱞᱼᱯᱟᱲᱦᱟᱣ ᱱᱤᱛᱚᱝ ᱫᱤᱱᱦᱚᱸ ᱵᱟᱹᱭᱼᱵᱟᱹᱭᱛᱮ ᱵᱚᱫᱚᱞ ᱤᱫᱤᱭᱮᱱᱟ ᱥᱮ ᱟᱫᱚ ᱚᱱᱟᱛᱮ ᱠᱤᱪᱷᱩᱼᱠᱤᱪᱷᱩ ᱫᱚᱠᱚ ᱵᱚᱫᱚᱞ ᱤᱫᱤᱜ ᱠᱟᱱᱟ ᱟᱵᱚ ᱥᱟᱶᱛᱟᱨᱮ ᱦᱚᱲᱠᱚᱦᱚᱸ ᱠᱩᱲᱤ ᱦᱚᱯᱚᱱᱠᱚ ᱵᱟᱹᱦᱩ ᱠᱩᱲᱤᱠᱚ ᱵᱟᱹᱭᱼᱵᱟᱹᱭ ᱛᱮᱠᱚ ᱵᱚᱫᱚᱞ ᱤᱫᱤᱜ ᱠᱟᱱᱟ ᱦᱳᱭ ᱚᱱᱠᱟᱜᱮ ᱵᱟᱹᱭᱼᱵᱟᱹᱭᱛᱮ ᱵᱟᱝ ᱵᱚᱫᱚᱞ ᱤᱫᱤ ᱞᱮᱱᱠᱷᱟᱱ ᱢᱟ ᱵᱟᱭ ᱜᱟᱱᱚᱜ ᱠᱟᱱᱟ ᱥᱮᱫᱟᱭ ᱞᱮᱠᱟ ᱚᱱᱠᱟ ᱩᱲᱫᱩᱢᱼᱩᱲᱫᱩᱢ ᱰᱮᱸᱜᱟᱼᱫᱷᱩᱛᱤ ᱛᱟᱦᱮᱸᱞᱮᱱᱠᱷᱟᱢᱟ ᱵᱟᱭ ᱜᱟᱱᱚᱜ ᱠᱟᱱᱟ ᱚᱻ ᱴᱷᱤᱠ ᱴᱷᱤᱠ ᱟᱨᱚ ᱜᱚᱯᱷᱚ ᱦᱩᱭᱩᱜᱼᱟ